ᱢᱤᱫᱴᱮᱱ ᱢᱚᱵᱟᱭᱤᱞ ᱤᱧ ᱦᱟᱛᱟᱣᱠᱮᱫᱟ ᱠᱤᱪᱷᱩᱫᱤᱱ ᱟᱹᱰᱤ ᱢᱚᱪᱜᱤ ᱪᱟᱞᱟᱜ ᱠᱟᱱᱛᱟᱦᱮᱱᱟ ᱛᱚ ᱠᱤᱪᱷᱩ ᱫᱤᱱ ᱵᱷᱟᱜᱤ ᱪᱟᱞᱟᱣ ᱪᱟᱞᱟᱣᱛᱮ ᱵᱟᱨᱯᱮ ᱫᱤᱱ ᱯᱚᱨ ᱢᱚᱵᱟᱭᱤᱞ ᱟᱡᱛᱮᱜᱮ ᱥᱩᱭᱤᱡ ᱚᱯᱚᱜ ᱠᱟᱱᱛᱤᱧᱟᱹ ᱛᱟᱨᱯᱚᱨᱮ ᱪᱟᱨᱡ ᱵᱟᱭ ᱦᱟᱛᱟᱣᱮᱫᱟ ᱦᱚᱲ ᱥᱟᱛᱮᱜ ᱡᱚᱜᱟᱡᱚᱜ ᱵᱟᱝ ᱦᱩᱭᱩᱜ ᱠᱟᱱᱛᱤᱧᱟᱹ ᱟᱡ ᱛᱮᱜᱮ ᱚᱯᱚᱜ ᱠᱟᱱᱟ ᱛᱟᱨᱯᱚᱨᱮᱧ ᱧᱮᱞᱫᱟ ᱵᱮᱴᱟᱨᱤᱠᱩ ᱯᱷᱩᱞᱟᱹᱣᱮᱱᱟ ᱠᱷᱟᱨᱟᱯ ᱮᱱᱟ ᱟᱨ ᱪᱟᱡᱦᱚᱸ ᱵᱟᱭ ᱦᱟᱛᱟᱣᱮᱫᱟ ᱟᱨ ᱥᱩᱭᱤᱡ ᱚᱯᱷ ᱩᱛᱟᱹᱨᱮᱱᱟ